ᱤᱧ ᱟᱹᱰᱤ ᱫᱤᱱ ᱨᱮ ᱦᱩᱰᱤᱧ ᱨᱮ ᱢᱤᱫᱴᱮᱱ ᱠᱚᱭᱮᱱᱤᱧ ᱧᱟᱢ ᱞᱮᱫᱟ ᱯᱟᱸᱥ ᱴᱟᱠᱟ ᱠᱚᱭᱮᱱ ᱵᱨᱤᱴᱤᱥ ᱟᱢᱚᱞ ᱨᱮᱱᱟᱜ ᱚᱱᱟ ᱠᱚᱭᱮᱱ ᱫᱚ ᱤᱧ ᱮᱠᱷᱳᱱᱳ ᱚᱵᱽᱫᱤ ᱢᱟᱱᱮ ᱤᱧᱟᱜ ᱥᱚᱧᱪᱚᱭ ᱠᱟᱛᱮ ᱤᱧ ᱫᱚᱦᱚᱣᱟᱠᱟᱫᱟ ᱤᱧ ᱟᱥ ᱟᱥ ᱦᱮᱱᱟᱜ ᱛᱤᱧᱟᱹ ᱚᱱᱟ ᱠᱚᱭᱮᱱ ᱫᱚ ᱟᱭᱢᱟ ᱫᱟᱢᱚᱜᱼᱟ ᱚᱱᱟ ᱟᱥᱟ ᱛᱮ ᱟᱨ ᱵᱨᱤᱴᱤᱥ ᱟᱢᱚᱞ ᱨᱮᱱᱟᱜ ᱢᱤᱫᱴᱮᱱ ᱦᱚᱸ ᱥᱨᱤᱛᱤ ᱛᱟᱦᱮᱱᱟ ᱚᱱᱟ ᱩᱯᱚᱞᱚᱠᱠᱷᱮ ᱦᱚᱸᱧ ᱫᱚᱦᱚᱣᱟᱠᱟᱫᱟ ᱚᱱᱟ ᱠᱚᱭᱮᱱ